ᱟᱞᱮᱭᱟᱜ ᱴᱚᱞᱟ ᱟᱨ ᱟᱹᱛᱩ ᱫᱤᱥᱚᱢ ᱨᱮᱱ ᱦᱚᱲ ᱠᱚᱫᱚ ᱯᱟᱹᱨᱥᱤ ᱠᱟᱛᱷᱟ ᱞᱟᱹᱭ ᱟᱠᱚ ᱠᱷᱟᱱ ᱟᱵᱚᱣᱟᱜ ᱥᱟᱱᱛᱟᱲ ᱠᱟᱞᱪᱟᱨ ᱨᱮᱭᱟᱜ ᱟᱵᱚᱣᱟᱜ ᱥᱟᱱᱛᱟᱲ ᱥᱚᱢᱩᱫᱟᱭ ᱨᱮᱫᱚ ᱟᱵᱚ ᱥᱟᱱᱛᱟᱲ ᱠᱟᱛᱷᱟ ᱜᱮᱵᱚ ᱢᱟᱱᱟᱣ ᱵᱟᱛᱟᱣᱮᱫᱼᱟ ᱟᱵᱚᱣᱟᱜ ᱡᱟᱦᱟᱸ ᱡᱟᱱᱟᱢ ᱯᱟᱹᱨᱥᱤ ᱟᱲᱟᱝ ᱛᱮᱵᱚ ᱵᱮᱵᱚᱦᱟᱨᱮᱫᱼᱟ ᱟᱵᱚ ᱡᱟᱱᱟᱢ ᱯᱟᱹᱨᱥᱤ ᱟᱲᱟᱝ ᱫᱚ ᱟᱹᱰᱤ ᱥᱚᱨᱮᱥ ᱢᱮᱱᱛᱮ ᱵᱚ ᱢᱟᱱᱟᱣ ᱟᱹᱜᱩᱭᱮᱫᱼᱟ ᱟᱨ ᱟᱵᱚᱣᱟᱜ ᱯᱟᱹᱨᱥᱤ ᱟᱲᱟᱝ ᱫᱚ ᱥᱟᱱᱛᱟᱲᱤᱜᱮ ᱛᱟᱦᱮᱱ ᱠᱟᱱᱟ ᱟᱨ ᱥᱟᱱᱛᱟᱲᱤ ᱫᱚ ᱟᱵᱚ ᱥᱟᱱᱛᱟᱲ ᱠᱚ ᱞᱟᱹᱜᱤᱫᱛᱮ ᱟᱹᱰᱤ ᱥᱚᱨᱮᱥ ᱢᱮᱱᱛᱮᱫ ᱯᱟᱹᱨᱥᱤ ᱟᱲᱟᱝ ᱵᱚᱱ ᱢᱟᱱᱟᱣᱮᱫᱼᱟ ᱥᱟᱱᱛᱟᱲᱤ ᱯᱟᱹᱨᱥᱤ ᱫᱚ ᱟᱹᱰᱤ ᱡᱚᱛᱷᱟᱛ ᱯᱟᱹᱨᱥᱤ ᱢᱮᱱᱛᱮ ᱵᱚ ᱢᱟᱱᱟᱣ ᱟᱠᱟᱫᱼᱟ ᱟᱨ ᱟᱵᱚ ᱱᱚᱣᱟ ᱯᱟᱹᱨᱥᱤ ᱡᱟᱱᱟᱢ ᱟᱲᱟᱝ ᱫᱚ ᱡᱟᱱᱟᱢ ᱛᱚᱨᱟ ᱠᱷᱚᱱᱟᱜ ᱟᱵᱚ ᱯᱟᱹᱨᱥᱤ ᱟᱲᱟᱝ ᱜᱮᱵᱚᱱ ᱵᱮᱵᱚᱦᱟᱨ ᱟᱹᱜᱩᱭᱮᱫᱟ ᱟᱨ ᱦᱟᱯᱮᱱ ᱫᱤᱱ ᱨᱮᱦᱚᱸ ᱟᱵᱚᱣᱟᱜ ᱡᱟᱱᱟᱢ ᱟᱲᱟᱝ ᱱᱚᱣᱟ ᱯᱟᱹᱨᱥᱤ ᱟᱲᱟᱝᱜᱮ ᱛᱟᱦᱮᱱᱟ ᱢᱮᱱᱛᱮ ᱵᱚ ᱫᱚᱦᱚᱭᱟ